ᱟᱵᱚ ᱟᱹᱫᱤᱵᱟᱹᱥᱤ ᱥᱟᱱᱛᱟᱞ ᱥᱚᱢᱟᱡ ᱨᱮᱫᱚ ᱟᱹᱭᱩᱨᱠᱚᱡ ᱫᱚᱠᱚ ᱛᱟᱦᱮᱸ ᱠᱟᱱᱟ ᱥᱤᱫᱩ ᱠᱟᱹᱱᱦᱩ ᱪᱟᱸᱫ ᱵᱷᱚᱭᱨᱚᱵ ᱩᱱᱠᱩ ᱫᱚ ᱫᱤᱥᱟᱹᱢᱨᱮᱱ ᱡᱟ ᱦᱚᱲ ᱢᱮᱱᱟᱜ ᱠᱚᱣᱟ ᱥᱟᱱᱛᱟᱞ ᱡᱚᱛᱚ ᱢᱤᱫ ᱡᱳᱴ ᱠᱟᱛᱮᱜ ᱠᱚ ᱞᱟᱹᱲᱦᱟᱹᱭ ᱞᱮᱱᱟ ᱡᱟᱦᱟᱸ ᱟᱵᱚ ᱥᱟᱫᱷᱤᱱ ᱧᱟᱢ ᱞᱟᱹᱜᱤᱫ ᱡᱟᱦᱟᱸ ᱫᱚ ᱟᱵᱚ ᱠᱷᱮᱛ ᱦᱟᱥᱟ ᱠᱚ ᱨᱮᱡ ᱮᱫᱵᱚᱱ ᱛᱟᱦᱮᱱᱟ ᱤᱝᱨᱮᱡ ᱚᱱᱟ ᱵᱟᱠᱷᱨᱟ ᱛᱮᱠᱚ ᱞᱟᱹᱲᱦᱟᱹᱭ ᱞᱮᱱᱟ ᱟᱨ ᱚᱱᱟ ᱞᱟᱹᱲᱦᱟᱹᱭ ᱨᱮᱱᱫᱚ ᱥᱟᱫᱷᱤᱱ ᱫᱚᱠᱚ ᱧᱟᱢ ᱠᱮᱫᱟ ᱛᱤᱨᱤᱥᱮ ᱡᱩᱱ ᱡᱟᱦᱟᱸ ᱫᱚᱠᱚ ᱢᱮᱛᱟᱜ ᱠᱟᱱᱟ ᱦᱩᱞ ᱫᱤᱵᱚᱥ ᱚᱱᱟ ᱟᱨ ᱤᱧᱨᱮᱱ ᱟᱹᱭᱩᱨᱠᱚᱡ ᱫᱚᱠᱚ ᱦᱩᱭᱩᱜ ᱠᱟᱱᱟ ᱥᱤᱫᱩ ᱠᱟᱹᱱᱦᱩ ᱪᱟᱸᱫ ᱵᱷᱟᱭᱨᱳ ᱵᱤᱨᱥᱟ ᱢᱩᱱᱰᱟ